ᱪᱟᱥ ᱠᱟᱹᱢᱤ ᱥᱤᱨᱡᱟᱹᱣ ᱟᱨᱡᱟᱣ ᱞᱟᱹᱜᱤᱫ ᱫᱚ ᱥᱩᱡᱳᱜᱽ ᱥᱩᱵᱤᱫᱷᱟ ᱡᱮᱢᱚᱱ ᱯᱳᱭᱞᱳ ᱥᱤᱭᱳᱜ ᱞᱟᱹᱜᱤᱫ ᱨᱳᱴᱟᱨ ᱦᱮᱡ ᱟᱠᱟᱱᱟ ᱟᱨ ᱨᱳᱴᱟᱨ ᱛᱮ ᱛᱟᱲᱟᱛᱟᱲᱤ ᱥᱤ ᱠᱟᱛᱮᱫ ᱞᱚᱜᱚᱱ ᱛᱟᱲᱟᱼᱛᱟᱲᱤ ᱪᱟᱥ ᱦᱩᱭᱩᱜᱼᱟ ᱟᱨ ᱪᱟᱥ ᱡᱟᱦᱟᱸᱞᱮᱠᱟᱛᱮ ᱦᱩᱭ ᱞᱮᱱᱠᱷᱟᱱ ᱟᱨᱚ ᱥᱩᱡᱳᱜᱽ ᱤᱭᱟᱹ ᱢᱮᱱᱟᱜᱼᱟ ᱥᱩᱵᱤᱫᱟ ᱢᱮᱱᱟᱜᱼᱟ ᱩᱸ ᱦᱩᱲᱩ ᱤᱨᱳᱜ ᱢᱤᱥᱤᱱ ᱦᱮᱡ ᱟᱠᱟᱱᱟ ᱢᱤᱥᱤᱱ ᱦᱮᱡ ᱟᱠᱟᱱᱟ ᱚᱱ ᱱᱚᱶᱟ ᱢᱤᱥᱤᱱ ᱛᱮ ᱛᱟᱲᱟᱼᱛᱟᱰᱤ ᱤᱨᱳᱜᱚᱜᱼᱟ ᱚᱝᱠᱟᱜᱮ ᱟᱨᱠᱤ ᱚᱝᱠᱟᱜᱮ ᱱᱤᱭᱟᱹ ᱤᱭᱟᱹ ᱨᱮᱫᱚ ᱱᱤᱭᱟᱹ ᱡᱩᱜᱽ ᱨᱮᱫᱚ ᱛᱟᱲᱟᱛᱟᱲᱤ ᱪᱟᱥᱟᱵᱟᱫ ᱨᱮᱭᱟᱜ ᱜᱩᱱᱚᱱᱤᱭᱚ ᱛᱟᱨ ᱢᱟᱱᱮ ᱜᱩᱱᱟᱜᱩᱱ ᱠᱚᱫᱚ ᱤᱭᱟᱹ ᱥᱤᱨᱡᱟᱹᱣ ᱠᱟᱱᱟ ᱟᱨᱠᱤ